ᱤᱧᱟᱹᱜ ᱵᱷᱟᱹᱜᱤ ᱟᱹᱭᱠᱟᱹᱣ ᱫᱚ ᱦᱩᱭᱩᱜ ᱠᱟᱱᱟ ᱪᱮ ᱢᱤᱫᱴᱟᱝ ᱵᱮᱰᱥᱤᱴ ᱛᱟᱦᱮᱱᱤᱧ ᱦᱟᱛᱟᱣᱞᱮᱫᱟ ᱵᱟᱨ ᱥᱮᱨᱢᱟ ᱢᱟᱲᱟᱝ ᱨᱮ ᱟᱫᱚ ᱚᱱᱟ ᱵᱮᱰᱥᱤᱴ ᱜᱮ ᱱᱤᱛᱳᱜ ᱦᱟᱹᱵᱤᱡᱼᱛᱮ ᱟᱹᱰᱤ ᱵᱮᱥᱜᱮ ᱢᱮᱱᱟᱜᱼᱟ ᱟᱨ ᱨᱚᱝ ᱠᱚᱦᱚᱸ ᱵᱟᱭ ᱚᱰᱳᱠ ᱟᱠᱟᱱᱟ ᱟᱨ ᱱᱮᱛᱟᱨ ᱡᱟᱦᱟᱸ ᱛᱤᱱᱟᱹᱜ ᱫᱚᱠᱟᱱ ᱠᱚᱨᱮᱧ ᱠᱩᱞᱤ ᱠᱚᱣᱟ ᱚᱱᱠᱟᱱ ᱵᱮᱰᱥᱤᱴ ᱫᱚ ᱱᱤᱛᱳᱜ ᱫᱚ ᱟᱹᱰᱤ ᱥᱚᱠᱛᱚ ᱫᱟᱢᱟᱱᱟ ᱯᱟᱸᱥᱥᱚ ᱴᱟᱠᱟ ᱪᱷᱮᱥᱚ ᱴᱟᱠᱟ ᱟᱫᱚ ᱩᱱ ᱡᱚᱠᱷᱮᱡ ᱨᱤᱧ ᱦᱟᱛᱟᱣ ᱟᱠᱟᱜᱼᱟ ᱟᱫᱚ ᱡᱟᱦᱟᱸᱛᱤᱥ ᱠᱚᱛᱟᱞᱮ ᱯᱮᱲᱟ ᱠᱚᱠᱚ ᱦᱤᱡᱩᱜᱼᱟ ᱪᱮ ᱮᱱᱠᱷᱟᱱ ᱫᱚ ᱤᱧᱫᱚ ᱚᱱᱟ ᱵᱮᱰᱥᱤᱴ ᱠᱚᱜᱮᱧ ᱟᱴᱮᱫ ᱟᱠᱚᱣᱟ ᱚᱱᱟᱫᱚ ᱵᱮᱥ ᱧᱮᱞᱚᱜ ᱠᱷᱟᱹᱛᱤᱨ ᱛᱮ ᱟᱨ ᱵᱟᱹᱠᱤ ᱥᱚᱢᱚᱭ ᱫᱚ ᱡᱟᱦᱟᱸ ᱞᱮᱠᱟᱱᱟᱜ ᱠᱚᱜᱮᱧ ᱟᱴᱮᱫ ᱵᱟᱲᱟ ᱠᱟᱜᱼᱟ ᱟᱨ ᱚᱱᱟ ᱵᱮᱰᱥᱤᱴ ᱫᱚ ᱟᱹᱰᱤᱞᱮ ᱠᱩᱥᱤᱭᱟᱜᱼᱟ ᱚᱱᱟ ᱵᱮᱰᱥᱤᱴ ᱟᱴᱮᱫ ᱠᱟᱛᱮᱫ ᱫᱚ ᱟᱹᱰᱤ ᱵᱮᱥᱞᱮ ᱵᱩᱡᱷᱟᱹᱣᱟ ᱚᱱᱟ ᱠᱷᱟᱹᱛᱤᱨᱛᱮ ᱯᱮᱲᱟ ᱯᱩᱨᱵᱷᱩ ᱠᱚᱠᱚ ᱦᱤᱡᱩᱜ ᱠᱷᱟᱱ ᱫᱚ ᱟᱞᱮᱫᱚ ᱚᱱᱟ ᱵᱮᱰᱥᱤᱴ ᱜᱮᱞᱮ ᱟᱴᱮᱫᱟ ᱟᱨᱦᱚᱸ ᱚᱱᱠᱟᱱᱟᱜ ᱠᱚᱜᱮ ᱱᱟᱜ ᱠᱚ ᱟᱹᱜᱩᱭ ᱠᱷᱟᱱ ᱧᱮᱞ ᱴᱷᱤᱠ ᱠᱟᱛᱮᱫ ᱟᱨᱦᱚᱸ ᱚᱱᱠᱟᱱᱟᱜ ᱵᱮᱰᱥᱤᱴ ᱠᱚᱜᱮ ᱱᱟᱜ ᱤᱧ ᱦᱟᱛᱟᱣᱟ ᱵᱚᱨᱚᱱ ᱫᱟᱢ ᱰᱷᱮᱨ ᱞᱟᱜᱟᱣ ᱜᱚᱫᱚᱜ ᱨᱮᱦᱚᱸ ᱨᱚᱝ ᱠᱚ ᱟᱞᱚ ᱚᱴᱟᱝᱚᱜᱼᱢᱟ ᱪᱤᱠᱟᱹᱛᱮ ᱫᱟᱢ ᱥᱩᱢᱩᱝ ᱧᱮᱞ ᱠᱟᱛᱮᱫᱚ ᱵᱟᱭ ᱦᱩᱭᱩᱜᱼᱟ ᱞᱩᱜᱽᱲᱤ ᱦᱚᱸ ᱵᱮᱥ ᱛᱟᱦᱮᱱ ᱫᱚᱨᱠᱟᱨ ᱚᱱᱟ ᱠᱷᱟᱹᱛᱤᱨᱼᱛᱮ ᱟᱞᱮᱫᱚ ᱡᱟᱦᱟᱸᱛᱤᱥ ᱨᱮᱞᱮ ᱠᱤᱨᱤᱧᱟ ᱵᱚᱨᱚᱱ ᱵᱮᱰᱥᱤᱴ ᱫᱚ ᱵᱮᱥᱟᱜ ᱜᱮᱞᱮ ᱦᱟᱛᱟᱣᱟ